ᱞᱟᱦᱟ ᱠᱷᱚᱱᱟᱜ ᱫᱚ ᱵᱟᱸᱠᱩᱲᱟ ᱰᱤᱥᱴᱤᱠ ᱫᱚ ᱟᱹᱰᱤ ᱜᱟᱱ ᱜᱮ ᱵᱚᱫᱚᱞ ᱟᱠᱟᱱᱟ ᱥᱮ ᱩᱛᱱᱟᱹᱣ ᱟᱠᱟᱱᱟ ᱨᱟᱥᱛᱟ ᱜᱷᱟᱴ ᱠᱚ ᱱᱟᱣᱟ ᱱᱟᱣᱟ ᱦᱩᱭ ᱟᱠᱟᱱᱟ ᱥᱮ ᱰᱷᱟᱹᱞᱟᱹᱭ ᱨᱟᱥᱛᱟ ᱠᱚ ᱯᱤᱪ ᱨᱟᱥᱛᱟ ᱠᱚ ᱱᱟᱱᱟ ᱨᱚᱠᱚᱢ ᱱᱟᱣᱟ ᱱᱟᱣᱟ ᱨᱟᱥᱛᱟ ᱠᱚ ᱵᱮᱱᱟᱣ ᱠᱟᱫᱟ ᱟᱨ ᱚᱱᱟ ᱰᱤᱥᱴᱤᱠ ᱨᱮᱱ ᱦᱚᱲ ᱠᱚᱣᱟᱜ ᱡᱤᱵᱚᱱ ᱡᱟᱛᱨᱟ ᱦᱚᱸ ᱟᱹᱰᱤ ᱵᱚᱫᱚᱞ ᱟᱠᱟᱱᱟ ᱚᱲᱟᱜ ᱫᱩᱣᱟᱹᱨ ᱠᱚ ᱵᱮᱱᱟᱣ ᱟᱠᱟᱫᱟ ᱱᱟᱯᱟᱭ ᱱᱟᱯᱟᱭ ᱟᱨ ᱡᱚᱢ ᱧᱩ ᱦᱚᱸᱠᱚ ᱧᱟᱢ ᱮᱫᱟ ᱟᱨ ᱥᱚᱨᱠᱟᱨᱟᱜ ᱱᱟᱱᱟ ᱨᱚᱠᱚᱢ ᱯᱨᱚᱠᱚᱞᱯᱚ ᱛᱮ ᱴᱟᱠᱟ ᱯᱟᱭᱥᱟ ᱦᱚᱠᱚᱸ ᱧᱟᱢ ᱟᱠᱟᱫᱟ ᱱᱩᱱᱠᱩ ᱱᱩᱠᱩ ᱢᱟᱹᱱᱢᱤ ᱠᱚ ᱫᱚ ᱞᱟᱦᱟ ᱠᱷᱚᱱᱟᱜ ᱟᱹᱰᱤ ᱜᱟᱱ ᱜᱮᱠᱚ ᱩᱛᱱᱟᱹᱣ ᱠᱟᱱᱟ